ᱦᱚᱭ ᱜᱚᱝᱠᱮ ᱦᱚᱡᱟᱨᱜᱮ ᱥᱚᱞᱚᱜ ᱦᱮ ᱥᱚᱨᱚᱞ ᱢᱮᱱᱫᱮ ᱟᱪᱪᱷᱟ ᱦᱮᱸ ᱢᱟ ᱢᱮᱱᱵᱮᱱ ᱦᱮᱸ ᱱᱤᱛᱚ ᱟᱯᱟᱛᱚᱛᱚ ᱱᱤᱛᱫᱚ ᱵᱮᱥᱜᱮ ᱢᱮᱱᱟᱜ ᱞᱤᱧᱟ ᱟᱯᱮ ᱠᱚᱜᱮ ᱪᱮᱫᱽ ᱞᱮᱠᱟ ᱦᱮᱱᱟᱜ ᱯᱮᱭᱟ ᱦᱮ ᱢᱮᱱᱵᱮᱱ ᱪᱟᱥᱵᱟᱥ ᱱᱤᱭᱮ ᱦᱮᱸ ᱢᱟ ᱞᱟᱹᱭᱵᱮᱱ ᱥᱮ ᱟᱞᱮᱥᱮᱫ ᱠᱷᱚᱱ ᱫᱚ ᱜᱚᱲᱚᱯᱮ ᱧᱟᱢ ᱜᱮᱭᱟ ᱟᱞᱮᱞᱮ ᱮᱢᱚᱜ ᱜᱮᱭᱟ ᱟᱞᱮ ᱵᱤᱥᱮᱥ ᱥᱟᱹᱦᱟᱹᱨ ᱠᱟᱨᱫᱚ ᱟᱞᱮᱫᱚ ᱚᱱᱟ ᱠᱩᱞᱦᱤᱨᱮ ᱠᱟᱞᱪᱟᱨ ᱜᱮᱭᱟ ᱫᱚ ᱟᱯᱮᱭᱟᱜ ᱢᱮᱱ ᱥᱚᱢᱚᱥᱥᱟ ᱫᱚ ᱱᱚᱝᱠᱟ ᱦᱩᱲᱩ ᱤᱛᱟᱹᱨᱮ ᱱᱚᱝᱠᱟ ᱠᱷᱮᱛ ᱨᱮᱱᱟᱜ ᱵᱚᱞᱮ ᱡᱟᱦᱟᱸ ᱯᱨᱚᱵᱽᱞᱮᱢ ᱚᱠᱟᱴᱟᱜ ᱠᱟᱱᱟ ᱦᱩᱢ ᱟᱫᱚ ᱞᱮ ᱮᱴᱟᱜ ᱮᱴᱟᱜ ᱡᱟᱭᱜᱟ ᱞᱮ ᱧᱮᱞ ᱠᱮᱫᱟ ᱛᱚ ᱡᱮ ᱮᱴᱟᱜ ᱠᱚᱨᱮᱫᱚ ᱤᱛᱟᱹ ᱠᱚ ᱯᱟᱞᱴᱟᱣ ᱟᱠᱚ ᱡᱟᱦᱟᱸ ᱱᱚᱸᱰᱮ ᱤᱛᱟᱹ ᱢᱮᱱᱟᱜᱼᱟ ᱥᱮ ᱜᱟᱹᱪᱷᱤᱭᱚ ᱚᱱᱟᱠᱚ ᱯᱟᱞᱴᱟᱣ ᱟᱠᱚ ᱮᱴᱟᱜ ᱠᱚ ᱮᱴᱟᱜ ᱡᱟᱭᱜᱟ ᱥᱮ ᱧᱮᱭᱟ ᱩᱢ ᱡᱟᱦᱟᱸ ᱱᱤᱭᱚᱢ ᱵᱚᱨᱫᱷᱚᱢᱟᱱ ᱨᱮᱱᱟᱜ ᱤᱛᱟᱹ ᱦᱚᱠᱚ ᱤᱫᱤᱭᱮᱫᱟ ᱵᱤᱨᱵᱷᱩᱢ ᱥᱮᱫ ᱢᱚᱡᱽᱜᱮ ᱦᱩᱲᱩ ᱪᱟᱥ ᱦᱩᱭᱩᱜ ᱠᱟᱱᱟ ᱢᱚᱡᱽᱜᱮ ᱯᱷᱚᱥᱚᱞ ᱦᱩᱭᱩᱜ ᱠᱟᱱᱟ ᱚᱱᱟᱦᱚ ᱤᱛᱟᱹ ᱯᱟᱞᱴᱟᱣ ᱦᱚ ᱞᱟᱹᱠᱛᱤ ᱠᱟᱱᱜᱮᱭᱟ ᱟᱨ ᱚᱱᱟ ᱡᱟᱦᱟᱸ ᱠᱷᱮᱛ ᱠᱚ ᱚᱱᱟᱠᱚ ᱯᱚᱨᱤᱠᱷᱟ ᱦᱩᱭᱩᱜᱼᱟ ᱦᱩᱢ ᱦᱟᱥᱟᱠᱚ ᱧᱮᱞ ᱦᱩᱭᱩᱜᱼᱟ ᱡᱮ ᱪᱮᱫᱠᱟ ᱡᱳᱨᱮ ᱧᱮᱢᱫᱟ ᱛᱟᱯᱚᱨ ᱪᱮᱫᱞᱮᱠᱟ ᱤᱱᱟᱹ ᱨᱟᱱ ᱪᱟᱯᱟᱱᱮ ᱧᱟᱢᱫᱟ ᱚᱱᱟ ᱠᱚᱦᱚ ᱧᱮᱞ ᱦᱩᱭᱩᱜᱼᱟ ᱟᱞᱮ ᱴᱷᱮᱱᱦᱚᱸ ᱚᱱᱟᱠᱚ ᱨᱟᱱ ᱪᱟᱯᱟᱱ ᱫᱚ ᱢᱮᱱᱟᱜ ᱜᱮᱭᱟ ᱡᱚᱨᱟᱠᱚᱫᱚ ᱚᱱᱟᱫᱚ ᱮᱢᱫᱟᱲᱮᱭᱟ ᱯᱮᱭᱟ ᱟᱨ ᱱᱤᱭᱟᱹ ᱤᱛᱟᱹ ᱠᱚᱦᱚ ᱦᱮᱱᱟᱜ ᱜᱮᱭᱟ ᱚᱱᱟᱞᱮ ᱮᱢ ᱫᱟᱲᱮᱭᱟ ᱯᱮᱭᱟ ᱛᱚ ᱟᱯᱮ ᱛᱟᱦᱚᱞᱮ ᱢᱤᱛᱫᱤᱱ ᱛᱟᱦᱚᱞᱮ ᱜᱟᱞᱢᱟᱨᱟᱣ ᱠᱟᱛᱮ ᱛᱟᱦᱚᱞᱮ ᱦᱚᱦᱚᱣᱟᱞᱮ ᱧᱮᱞ ᱤᱫᱤᱭᱟᱞᱮ ᱪᱮᱫᱠᱟᱱᱟᱜ ᱱᱚᱛᱮᱱᱟᱜ ᱠᱷᱮᱛ ᱠᱚ ᱪᱮᱫᱠᱟ ᱟᱠᱟᱱᱟ ᱱᱤᱝᱠᱟᱹ ᱡᱚᱨᱟ ᱢᱮᱱᱟᱜ ᱠᱷᱮᱛᱨᱮ ᱛᱤᱱ ᱡᱚᱨᱟᱯᱮ ᱮᱢᱫᱟ ᱦᱮᱸ ᱛᱚᱵᱮᱦᱤᱞᱚᱜ ᱮᱢᱟᱯᱮ ᱟᱯᱮ ᱛᱟᱦᱚᱞᱮ ᱜᱟᱞᱢᱟᱨᱟᱣ ᱞᱮᱯᱮ ᱦᱩᱢ ᱟᱯᱮ ᱜᱟᱞᱢᱟᱨᱟᱣ ᱠᱟᱛᱮᱫ ᱟᱞᱮ ᱟᱞᱤᱧ ᱞᱮ ᱱᱚᱠᱟ ᱢᱤᱛᱴᱟᱝ ᱢᱤᱱᱤᱴ ᱧᱟᱢ ᱠᱟᱛᱮᱫ ᱛᱟᱦᱚᱞᱮ ᱱᱚᱝᱠᱟ ᱞᱮ ᱞᱮᱤ ᱞᱮᱯᱮ ᱱᱚᱣᱟ ᱢᱟᱦᱤᱛᱨᱮ ᱦᱟᱡᱩᱜᱯᱮ ᱩᱱ ᱦᱤᱞᱚᱜ ᱜᱟᱞᱢᱟᱨᱟᱣ ᱠᱟᱛᱮ ᱡᱟᱦᱟᱸ ᱠᱷᱮᱛᱠᱩ ᱚᱱᱟ ᱯᱚᱨᱤᱠᱷᱟ ᱱᱤᱨᱤᱠᱷᱟ ᱠᱟᱛᱮ ᱧᱮᱞ ᱠᱟᱛᱮ ᱩᱱᱠᱩᱲᱟᱭ ᱟᱞᱮ ᱱᱤᱭᱚ ᱡᱟᱦᱲᱟ ᱪᱟᱯᱟᱱᱞᱮ ᱮᱢᱟᱣ ᱯᱮᱭᱟ ᱟᱨ ᱱᱚᱣᱟ ᱤᱛᱟᱹ ᱯᱟᱞᱴᱟᱣ ᱞᱮᱠᱷᱟᱱ ᱦᱚ ᱜᱟᱱᱚᱜ ᱜᱮᱭᱟ ᱛᱚ ᱚᱱᱟᱞᱮ ᱮᱢᱴᱚᱯᱮᱭᱟ ᱢᱟ ᱛᱟᱦᱚᱞᱮ ᱟᱯᱮ ᱚᱱᱠᱟ ᱢᱤᱛᱫᱤᱱ ᱢᱟᱹᱦᱤᱛ ᱧᱟᱢ ᱛᱟᱵᱚᱱᱯᱮ ᱧᱟᱢ ᱠᱟᱛᱮᱫ ᱛᱟᱦᱚᱞᱮ ᱟᱞᱮᱦᱚ ᱯᱷᱟᱹᱱ ᱠᱟᱛᱮᱫ ᱞᱟᱹᱤ ᱞᱮᱯᱮ ᱟᱞᱮ ᱦᱚᱞᱮ ᱪᱟᱞᱟᱜᱼᱟ ᱩᱱᱦᱤᱞᱚᱜ

ᱟᱪᱦᱟ ᱢᱟ ᱴᱷᱤᱠ ᱜᱮᱭᱟ ᱜᱚᱝᱠᱷᱮ ᱫᱚᱦᱚ ᱠᱮᱫᱟᱞᱮ